ᱦᱮᱞᱳ ᱦᱮᱞᱳ ᱦᱮᱸ ᱞᱟᱹᱭ ᱫᱟᱹᱞᱤᱧ ᱟᱵᱮᱱᱫᱚ ᱮᱥ ᱵᱤ ᱟᱭ ᱵᱮᱝᱠ ᱨᱮᱱ ᱢᱮᱱᱮᱡᱟᱨ ᱵᱮᱱ ᱞᱟᱹᱭᱫᱟ ᱚ ᱟᱪᱪᱷᱟ ᱤᱧ ᱫᱚ ᱱᱚᱰᱮ ᱵᱟᱸᱠᱩᱲᱟ ᱠᱷᱚᱱᱟᱜ ᱜᱤᱧ ᱞᱟᱹᱭᱫᱟ ᱦᱮᱸ ᱦᱮᱸ ᱟᱸᱡᱚᱢ ᱠᱟᱫᱟᱧ ᱵᱟᱝᱢᱟ ᱟᱵᱤᱱᱟᱜ ᱵᱮᱝᱠᱨᱮ ᱥᱩᱫ ᱠᱚ ᱠᱟᱹᱴᱤᱡ ᱰᱷᱮᱨ ᱰᱷᱮᱨ ᱧᱟᱢᱚᱜ ᱠᱟᱱᱟ ᱥᱮ ᱚᱱᱟ ᱠᱷᱟᱹᱛᱤᱨᱛᱮ ᱟᱹᱵᱤᱱᱟᱜ ᱵᱮᱝᱠᱨᱮ ᱮᱠᱟᱩᱱᱴ ᱞᱤᱧ ᱠᱷᱩᱞᱟᱹᱣ ᱞᱟᱹᱜᱤᱫᱚᱜ ᱠᱟᱱᱟ ᱛᱳ ᱚᱱᱟ ᱠᱷᱟᱹᱛᱤᱨᱛᱮ ᱵᱮᱝᱠ ᱠᱷᱩᱞᱟᱹᱣ ᱮᱠᱟᱩᱱᱴ ᱠᱷᱩᱞᱟᱹᱣ ᱞᱟᱹᱜᱤᱫᱛᱮ ᱪᱮᱫ ᱪᱮᱫ ᱰᱚᱠᱳᱢᱮᱱᱴᱥ ᱠᱚ ᱞᱟᱜᱟᱜ ᱠᱟᱱᱟ ᱚᱱᱟ ᱡᱚᱫᱤ ᱠᱟᱹᱴᱤᱡ ᱵᱤᱱ ᱞᱟᱹᱭ ᱤ ᱧ ᱠᱷᱟᱱ ᱦᱮᱸ ᱵᱟᱲᱟᱭ ᱜᱮᱭᱟᱞᱤᱧ ᱦᱮᱸ ᱦᱮᱸ ᱟᱹᱞᱤᱧ ᱞᱟᱹᱜᱤᱫᱜᱮ ᱚᱱᱟᱜᱮ ᱰᱮᱴ ᱛᱮᱜ ᱞᱟᱹᱭ ᱟᱹᱞᱤᱧᱵᱮᱱ ᱮᱱᱰᱮᱠᱷᱟᱱ ᱡᱮᱫᱤᱱ ᱜᱮᱵᱮᱱ ᱞᱟᱹᱭᱟ ᱚᱱᱟᱠᱚ ᱰᱚᱠᱳᱢᱮᱱᱥ ᱤᱫᱤ ᱠᱟᱛᱮᱜ ᱞᱤᱧ ᱪᱟᱞᱟᱜᱼᱟ ᱛᱟᱦᱞᱮ ᱦᱳᱭ ᱦᱳᱭ ᱟᱪᱪᱷᱟ ᱦᱮᱸ ᱦᱮᱸ ᱦᱳᱭ ᱛᱚ ᱚᱱᱟ ᱠᱷᱚᱵᱚᱨ ᱦᱟᱛᱟᱣ ᱞᱟᱹᱜᱤᱫ ᱜᱮᱞᱤᱧ ᱯᱷᱳᱱ ᱞᱮᱫ ᱛᱟᱦᱮᱸᱜ ᱦᱮᱸ ᱴᱷᱤᱠ ᱟᱪᱪᱷᱮ ᱢᱟ